ᱤᱧᱟᱹᱜ ᱢᱤᱫᱴᱮᱱ ᱞᱮᱯᱴᱚᱯ ᱛᱟᱦᱮᱸ ᱠᱟᱱᱟ ᱛᱳ ᱚᱱᱟ ᱞᱮᱯᱴᱚᱯ ᱛᱮ ᱤᱧ ᱡᱚᱛᱚ ᱠᱤᱪᱷᱩ ᱠᱟᱹᱢᱤ ᱠᱚᱨᱟᱣᱤᱧ ᱫᱟᱲᱮᱭᱟᱜ ᱛᱟᱦᱮᱱᱟ ᱯᱚᱲᱟᱥᱩᱱᱟ ᱯᱚᱲᱟᱥᱩᱱᱟ ᱢᱮᱱᱢᱮ ᱢᱟᱱᱮ ᱡᱚᱛᱚ ᱠᱤᱪᱷᱩᱜᱮ ᱢᱟᱱᱮ ᱡᱟ ᱡᱟᱵᱚᱛᱤᱭᱚ ᱡᱮᱢᱚᱱ ᱪᱟᱹᱠᱨᱤ ᱠᱚᱨᱮᱱᱟᱜ ᱯᱚᱨᱤᱠᱠᱷᱟ ᱠᱚᱦᱚᱸ ᱡᱮᱢᱚᱱ ᱤᱧ ᱮᱢᱮᱫ ᱛᱟᱦᱮᱱᱟ ᱢᱟᱱᱮ ᱞᱮᱯᱴᱚᱯ ᱨᱮᱜᱮ ᱡᱚᱛᱚ ᱠᱤᱪᱷᱩᱧ ᱧᱮᱞᱮᱫ ᱛᱟᱦᱮᱱᱟ ᱛᱟᱨᱯᱚᱨᱮ ᱡᱮᱢᱚᱱ ᱢᱩᱵᱷᱤ ᱥᱤᱱᱮᱢᱟ ᱚᱱᱟᱠᱚ ᱡᱚᱛᱚᱧ ᱧᱮᱞᱮᱫ ᱛᱟᱦᱮᱱᱟ ᱞᱮᱯᱴᱚᱯ ᱛᱮᱫᱚ ᱡᱮᱢᱚᱱ ᱯᱷᱳᱱ ᱢᱮᱥᱮᱡᱽ ᱢᱟᱱᱮ ᱡᱚᱛᱚ ᱠᱤᱪᱷᱩ ᱦᱩᱭᱩᱜᱼᱟ ᱚᱱᱟ ᱛᱮᱫᱚ ᱢᱟᱱᱮ ᱟᱢ ᱡᱟᱦᱟᱸᱜᱮᱢ ᱢᱮᱱᱟ ᱚᱱᱟᱜᱮ ᱚᱱᱟᱛᱮ ᱚᱱᱟᱜᱮ ᱦᱩᱭᱩᱜᱼᱟ ᱞᱮᱯᱴᱚᱯ ᱨᱮᱱᱟᱜ ᱫᱚ ᱢᱟᱱᱮ ᱞᱮᱯᱴᱚᱯ ᱨᱮᱱᱟᱜ ᱪᱟᱨᱡᱽ ᱦᱚᱸ ᱡᱮᱢᱚᱱ ᱟᱹᱰᱤ ᱠᱷᱚᱱᱟᱜ ᱜᱮ ᱛᱟᱦᱮᱱᱟ ᱩᱱᱟᱹᱜ ᱵᱟᱝ ᱮ ᱚᱨᱟᱭ ᱪᱟᱨᱡᱽ ᱦᱚᱸ ᱡᱮᱢᱚᱱ ᱯᱷᱳᱱ ᱠᱚ ᱛᱩᱞᱚᱱᱟ ᱫᱚ ᱡᱮᱢᱚᱱ ᱞᱮᱯᱴᱚᱯ ᱢᱤᱫ ᱫᱷᱟᱣ ᱡᱩᱫᱤ ᱪᱟᱨᱡᱽ ᱠᱟᱜ ᱞᱮᱠᱷᱟᱱ ᱫᱚ ᱟᱹᱰᱤ ᱠᱷᱚᱱᱟᱜ ᱧᱮᱞᱮᱢ ᱫᱟᱲᱮᱭᱟᱜᱼᱟ ᱟᱨᱠᱤ ᱢᱟᱱᱮ ᱞᱮᱯᱴᱚᱯ ᱛᱮ ᱡᱚᱛᱚ ᱠᱤᱪᱷᱩᱜᱮ ᱡᱮᱢᱚᱱ ᱡᱟᱼᱡᱟᱵᱚᱛᱤᱭᱚ ᱡᱤᱱᱤᱥ ᱧᱮᱞ ᱜᱟᱱᱚᱜᱼᱟ ᱟᱨᱠᱤ ᱚᱱᱟᱠᱚ ᱢᱟᱱᱮ ᱵᱷᱟᱹᱜᱤ ᱵᱷᱟᱹᱜᱤ ᱥᱩᱵᱤᱫᱷᱟ ᱠᱚ